ᱤᱧᱫᱚ ᱱᱚᱣᱟ ᱴᱚᱴᱷᱟᱨᱮ ᱤᱪᱟᱹᱜ ᱦᱟᱹᱠᱩ ᱫᱩᱬᱤ ᱦᱟᱹᱠᱩ ᱯᱩᱴᱷᱤ ᱦᱟᱹᱠᱩ ᱨᱩᱦᱤ ᱦᱟᱹᱠᱩ ᱟᱨ ᱠᱟᱛᱞᱟ ᱦᱟᱹᱠᱩ ᱟᱨ ᱦᱩᱭᱮᱱᱟ ᱩᱱᱠᱩ ᱠᱩᱪᱞᱟᱹ ᱦᱟᱹᱠᱩ ᱠᱚ ᱩᱱᱠᱩ ᱠᱚ ᱟᱹᱰᱤᱧ ᱠᱩᱥᱤ ᱟᱠᱚᱣᱟ ᱟᱨ ᱱᱚᱣᱟ ᱡᱟᱹᱥᱛᱤ ᱫᱚ ᱩᱱᱠᱩ ᱤᱪᱟᱹᱜ ᱟᱨ ᱤᱭᱟᱹ ᱠᱚ ᱯᱩᱴᱷᱤ ᱦᱟᱹᱠᱩ ᱠᱚ ᱟᱹᱰᱤ ᱠᱚ ᱥᱤᱵᱤᱞᱟ ᱱᱚᱣᱟ ᱴᱚᱴᱷᱟ ᱨᱮᱫᱚ ᱩᱱᱠᱩ ᱡᱟᱹᱥᱛᱤ ᱠᱚ ᱡᱚᱢ ᱠᱚᱣᱟ ᱡᱚᱛᱚ ᱦᱚᱲᱜᱮ ᱡᱟᱹᱥᱛᱤ ᱞᱟᱫᱼᱨᱟᱯᱟᱜ ᱠᱟᱛᱮᱫ ᱟᱹᱰᱤ ᱠᱚ ᱠᱩᱥᱤᱭ ᱟᱠᱚᱣᱟ ᱯᱩᱴᱷᱤ ᱦᱟᱹᱠᱩ ᱠᱚ ᱨᱩᱦᱤ ᱦᱟᱹᱠᱩ ᱠᱚ ᱟᱨ ᱱᱚᱰᱮ ᱫᱚ ᱡᱟᱹᱥᱛᱤ ᱯᱩᱠᱷᱨᱤ ᱠᱚᱨᱮ ᱜᱟᱰᱟ ᱤᱭᱟᱹ ᱱᱟᱹᱭ ᱠᱚᱨᱮ ᱠᱚᱨᱮ ᱩᱱᱠᱩ ᱨᱩᱭ ᱦᱟᱹᱠᱩ ᱠᱚ ᱩᱱᱠᱩ ᱠᱚ ᱤᱪᱟᱹᱜ ᱦᱟᱹᱠᱩ ᱠᱚ ᱫᱚᱢᱮ ᱠᱚ ᱢᱮᱱᱟᱜ ᱠᱚᱣᱟ ᱟᱨ ᱟᱹᱰᱤ ᱟᱞᱜᱟᱛᱮᱠᱚ ᱥᱟᱵᱚᱜᱼᱟ ᱡᱮᱞᱮᱠᱟᱛᱮ ᱡᱟᱞᱟᱢ ᱠᱚᱛᱮ ᱟᱨ ᱱᱩᱠᱩ ᱫᱚ ᱟᱹᱰᱤ ᱟᱞᱜᱟ ᱛᱮᱠᱚ ᱥᱟᱵᱚᱜᱼᱟ ᱟᱨ ᱥᱤᱵᱤᱞ ᱦᱚᱸ ᱫᱚᱢᱮ ᱠᱚ ᱥᱤᱵᱤᱞᱟ ᱡᱟᱦᱟᱸ ᱞᱮᱠᱟ ᱠᱟᱛᱮᱫ ᱜᱮᱢ ᱡᱚᱢ ᱠᱚ ᱟᱹᱰᱤᱜᱮ ᱥᱤᱵᱤᱞ ᱠᱚ ᱵᱩᱡᱷᱟᱹᱜᱼᱟ ᱟᱨ ᱦᱚᱲᱢᱚᱨᱮ ᱞᱟᱹᱜᱤᱫ ᱦᱚᱸ ᱟᱹᱰᱤ ᱱᱟᱯᱟᱭ ᱵᱩᱡᱷᱟᱹᱜᱼᱟ ᱞᱮᱠᱟᱛᱮ ᱧᱟᱢᱚᱜᱼᱟ ᱚᱱᱟᱛᱮ ᱤᱧᱫ ᱱᱩᱠᱩ ᱦᱟᱹᱠᱩ ᱫᱚ ᱟᱹᱰᱤᱜᱮᱧ ᱠᱩᱥᱤᱭ ᱟᱠᱚᱣᱟ ᱡᱟᱹᱥᱛᱤ ᱫᱚ ᱤᱪᱟᱹᱜ ᱦᱟᱹᱠᱩᱧ ᱠᱩᱥᱤᱭ ᱟᱠᱚᱣᱟ ᱟᱨ ᱱᱩᱠᱩ ᱨᱮᱫᱚ ᱡᱟᱹᱥᱛᱤ ᱧᱟᱢᱚᱜᱼᱟ ᱟᱨ ᱱᱩᱠᱩᱣᱟᱜ ᱜᱚᱱᱚᱝ ᱫᱚ ᱢᱟᱱᱮ ᱠᱤᱞᱳ ᱢᱟᱱᱮ ᱢᱤᱫ ᱠᱮᱡᱤ ᱨᱮ ᱟᱢ ᱢᱟᱱᱮ ᱮᱠᱥᱚ ᱫᱩ ᱥᱚ ᱠᱤᱞᱳ ᱫᱩ ᱥᱚ ᱴᱟᱠᱟ ᱨᱮᱱᱟᱜ ᱜᱚᱱᱚᱝ ᱢᱮᱱᱟᱜᱼᱟ ᱟᱨ ᱱᱩᱠᱩ ᱦᱟᱹᱠᱩ ᱫᱚ ᱡᱚᱛᱚ ᱜᱮᱠᱚ ᱠᱩᱥᱤ ᱟᱠᱚᱣᱟ ᱟᱨ ᱱᱩᱠᱩ ᱦᱟᱹᱠᱩ ᱫᱚ ᱱᱟᱹᱭ ᱜᱟᱰᱟ ᱠᱚᱨᱮ ᱟᱹᱰᱤ ᱟᱞᱜᱟᱛᱮᱜᱮ ᱠᱚ ᱧᱟᱢᱚᱜᱼᱟ ᱟᱨᱦᱚᱸ ᱢᱮᱱᱟᱜ ᱠᱚᱣᱟ ᱱᱩᱠᱩ ᱡᱟᱹᱯᱩᱫ ᱫᱤᱱᱫᱚ ᱟᱥᱟᱲ ᱵᱚᱸᱜᱟ ᱫᱤᱱᱫᱚ ᱦᱩᱭᱩᱜ ᱠᱟᱱᱟ ᱠᱚ ᱠᱩᱪᱞᱟᱹ ᱠᱚ ᱟᱨ ᱵᱟᱝ ᱱᱩᱠᱩ ᱪᱚᱲᱜᱚᱡ ᱠᱚ ᱫᱩᱬᱤ ᱠᱚ ᱯᱩᱴᱷᱤ ᱠᱚ ᱩᱱᱠᱩ ᱠᱚ ᱢᱟᱨᱟᱝᱼᱢᱟᱨᱟᱝ ᱵᱚᱣᱟᱲ ᱠᱚᱦᱚᱸ ᱠᱚ ᱧᱟᱢᱚᱜ ᱟᱠᱚ ᱜᱟᱰᱟ ᱵᱟᱞᱤ ᱠᱚᱨᱮ ᱟᱫᱚ ᱟᱹᱰᱤ ᱵᱟᱹᱲᱛᱤ ᱠᱚ ᱥᱤᱵᱤᱞᱟ ᱡᱚᱛᱚ ᱦᱚᱲᱜᱮ ᱟᱞᱜᱟᱛᱮᱜᱮ ᱠᱚ ᱥᱟᱵ ᱫᱟᱲᱮᱭ ᱟᱠᱚᱣᱟ ᱟᱨ ᱟᱹᱰᱤ ᱠᱚ ᱥᱤᱵᱤᱞᱟ ᱟᱨ ᱱᱩᱠᱩᱣᱟᱜ ᱱᱩᱠᱩ ᱦᱟᱹᱠᱩ ᱨᱮᱱᱟᱜ ᱜᱚᱱᱚᱝ ᱦᱚᱸ ᱠᱤᱞᱳ ᱨᱮ ᱫᱩ ᱥᱚ ᱴᱟᱠᱟ ᱠᱟᱛᱮᱫ ᱱᱚᱣᱟ ᱠᱚ ᱢᱮᱱ ᱠᱟᱛᱮᱫ ᱱᱚᱰᱮ ᱢᱩᱪᱟᱹᱫ ᱠᱮᱫᱟᱹᱧ